ᱦᱮᱸ ᱨᱮᱥᱴᱩᱨᱮᱱᱴ ᱵᱟᱹᱵᱩ ᱟᱢ ᱡᱟᱦᱟᱸ ᱠᱟᱴᱞᱟᱨᱤ ᱚᱰᱟᱨᱟᱜ ᱢᱮ ᱛᱟᱦᱮᱸᱜ ᱱᱚᱣᱟ ᱜᱟᱯᱟ ᱛᱤᱠᱤᱱ ᱵᱮᱲᱟ ᱦᱚᱭᱛᱳᱢ ᱥᱮᱴᱮᱨᱟᱹᱧ ᱠᱟᱱᱟ ᱵᱟᱨᱚᱴᱟ ᱥᱚᱢᱚᱭ ᱟᱨ ᱚᱲᱟᱜ ᱨᱮ ᱥᱮᱨᱚᱠᱚᱢ ᱛᱷᱟᱹᱨᱤ ᱵᱟᱹᱴᱤ ᱠᱚᱦᱚᱸ ᱵᱟᱹᱱᱩᱜᱼᱟ ᱡᱚᱢ ᱞᱟᱹᱜᱤᱫ ᱛᱮ ᱛᱚᱵᱮ ᱵᱟᱨᱭᱟᱜᱟᱱ ᱯᱟᱛᱲᱟ ᱟᱨ ᱥᱟᱶᱛᱮ ᱚᱱᱟ ᱪᱟᱢᱚᱪ ᱦᱚᱸᱢ ᱥᱚᱝᱜᱮ ᱛᱚᱨᱟ ᱤᱧᱟᱹᱜ ᱟᱨ ᱡᱟ ᱯᱚᱭᱥᱟ ᱞᱟᱜᱟᱜᱼᱟ ᱚᱱᱟᱫᱚ ᱦᱟᱸᱜ ᱤᱧ ᱮᱢᱟᱣ ᱟᱢᱟ